ᱤᱧᱟᱹᱜ ᱡᱤᱭᱚᱱᱨᱮ ᱤᱧ ᱫᱚ ᱯᱟᱲᱦᱟᱜ ᱤᱧ ᱠᱩᱥᱤᱭᱟᱜᱼᱟ ᱪᱮᱫᱟᱜ ᱥᱮ ᱤᱧ ᱡᱩᱫᱤ ᱵᱷᱟᱜᱮ ᱴᱷᱤᱠᱤᱧ ᱯᱟᱲᱦᱟᱣ ᱫᱟᱲᱮᱭᱟᱜᱼᱟ ᱟᱨᱚ ᱥᱟᱹᱜᱤᱧ ᱥᱮᱫ ᱤᱧ ᱪᱟᱞᱟᱜᱼᱟ ᱥᱮ ᱢᱟᱨᱟᱝ ᱦᱚᱲᱤᱧ ᱛᱮᱭᱟᱨᱚᱜᱼᱟ ᱥᱮ ᱡᱟᱦᱟᱱᱟᱜ ᱠᱟᱹᱢᱤᱧ ᱧᱟᱢᱟ ᱦᱟᱯᱮᱱ ᱫᱤᱱᱨᱮ ᱤᱧᱟᱹᱝ ᱠᱚᱱᱚ ᱠᱚᱱᱚ ᱮᱴᱠᱮᱴᱚᱲᱮ ᱵᱟᱝ ᱦᱩᱭᱩᱜ ᱛᱤᱧᱟᱹ ᱤᱧ ᱫᱚ ᱚᱱᱟ ᱜᱤᱧ ᱠᱩᱥᱤᱭᱟᱜᱼᱟ